ᱥᱟᱢᱟᱡᱤᱠ ᱢᱤᱰᱤᱭᱟ ᱫᱚᱣᱟᱨᱟ ᱟᱵᱚ ᱟᱹᱰᱤᱜᱟᱱ ᱞᱟᱵᱷ ᱵᱚᱱ ᱧᱟᱢᱮᱫᱟ ᱪᱮ ᱡᱟᱦᱟᱸ ᱪᱮ ᱟᱵᱚ ᱢᱟᱱᱞᱤᱭᱟᱹ ᱠᱟᱯᱲᱟ ᱫᱚᱠᱟᱱ ᱵᱟᱞᱟ ᱥᱤᱴᱤ ᱥᱴᱟᱭᱤᱞ ᱵᱟᱲᱟᱭ ᱟᱵᱚᱱ ᱪᱮ ᱱᱚᱰᱮ ᱥᱤᱴᱤ ᱥᱴᱟᱭᱤᱞ ᱠᱷᱩᱞᱟᱹᱣ ᱟᱠᱟᱱᱟ ᱮᱱᱠᱷᱟᱱ ᱱᱚᱰᱮ ᱟᱹᱰᱤ ᱵᱮᱥ ᱵᱮᱥ ᱠᱟᱯᱲᱟ ᱠᱚᱢ ᱫᱟᱢᱛᱮ ᱧᱟᱢᱚᱜᱼᱟ ᱟᱨ ᱚᱸᱰᱮ ᱵᱮᱥ ᱠᱟᱯᱲᱟ ᱧᱟᱢᱚᱜᱼᱟ ᱮᱱᱠᱷᱟᱱ ᱚᱱᱠᱟᱭ ᱦᱟᱛᱟᱣ ᱠᱮᱫᱟᱢ ᱚᱱᱟ ᱫᱚᱣᱟᱨᱟ ᱵᱟᱲᱟᱭ ᱠᱟᱜ ᱪᱮᱦᱚᱸ ᱟᱨᱚ ᱚᱱᱟᱛᱮ ᱧᱮᱞ ᱠᱟᱛᱮᱫ ᱟᱨᱦᱚᱸ ᱦᱚᱲ ᱞᱟᱹᱭᱟᱠᱚ ᱪᱮ ᱱᱚᱰᱮ ᱟᱹᱰᱤ ᱵᱮᱥᱟᱜ ᱧᱟᱢᱚᱜᱼᱟ ᱟᱹᱰᱤ ᱵᱮᱥ ᱠᱟᱯᱲᱟ ᱧᱟᱢᱚᱜᱼᱟ ᱤᱥᱠ ᱮᱵᱟᱫᱽ ᱩᱱᱤ ᱞᱟᱹᱭᱟᱫᱮᱭᱟᱭ ᱚᱱᱠᱟ ᱚᱱᱠᱟᱛᱮ ᱚᱱᱠᱟᱜᱮ ᱟᱨᱦᱚᱸ ᱪᱷᱳᱴᱟᱼᱢᱚᱴᱟ ᱵᱮᱵᱽᱥᱟᱭ ᱠᱚ ᱩᱰᱩᱠᱚᱜᱼᱟ ᱵᱟᱝ ᱚᱸᱰᱮ ᱠᱷᱚᱱ ᱢᱟᱞᱤᱧ ᱟᱹᱜᱩ ᱞᱮᱠᱷᱟᱱ ᱵᱮᱥ ᱢᱟᱞ ᱥᱟᱥᱛᱟ ᱛᱤᱧ ᱧᱟᱢᱚᱜᱼᱟ ᱚᱱᱟ ᱥᱩᱵᱤᱫᱷᱟ ᱧᱟᱢᱚᱜᱼᱟ ᱚᱱᱠᱟᱜᱮ ᱵᱤᱜᱽᱜᱟᱯᱚᱱ ᱥᱟᱢᱟᱡᱤᱠ ᱵᱤᱜᱽᱜᱟᱯᱚᱱ ᱫᱚ ᱟᱨᱦᱚᱸ ᱟᱹᱰᱤᱜᱟᱱ ᱞᱟᱵᱷ ᱧᱟᱢᱚᱜᱼᱟ ᱟᱨ ᱚᱱᱟ ᱫᱚᱣᱟᱨᱟ ᱟᱵᱚᱣᱟᱜ ᱥᱟᱹᱦᱤ ᱥᱟᱹᱦᱤ ᱡᱟᱭᱜᱟ ᱨᱮ ᱥᱟᱹᱦᱤ ᱡᱤᱱᱤᱥ ᱦᱚᱸᱵᱚᱱ ᱧᱟᱢ ᱫᱟᱲᱮᱭᱟᱜᱼᱟ ᱟᱨ ᱥᱟᱢᱟᱡᱤᱠ ᱵᱤᱜᱽᱜᱟᱯᱚᱱ ᱫᱟᱲᱮᱛᱮ ᱟᱵᱚ ᱢᱟᱱᱮ ᱡᱟᱭᱜᱟ ᱴᱷᱟᱹᱣᱠᱟᱹ ᱡᱟᱭᱜᱟ ᱨᱮᱵᱚᱱ ᱥᱮᱴᱮᱨ ᱫᱟᱲᱮᱭᱟᱜᱼᱟ ᱡᱮ ᱡᱟᱦᱟᱸᱭ ᱵᱟᱝ ᱧᱮᱞ ᱟᱠᱟᱫᱟᱭ ᱩᱱᱤ ᱦᱚᱲᱦᱚᱸ ᱞᱟᱹᱭᱟᱭ ᱠᱷᱟᱱ ᱫᱚ ᱱᱚᱝᱠᱟ ᱱᱚᱝᱠᱟ ᱚᱞ ᱟᱠᱟᱱᱟ

ᱚᱱᱟ ᱫᱚᱣᱟᱨᱟ ᱥᱮᱴᱮᱨ ᱫᱟᱲᱮᱭᱟᱜᱟᱭ ᱩᱱᱤᱦᱚᱸ ᱟᱨ ᱡᱮᱞᱮᱠᱟ ᱟᱹᱰᱤ ᱠᱚᱢ ᱠᱳᱢᱯᱟᱱᱤ ᱼᱟᱜ ᱦᱚᱸ ᱯᱷᱟᱭᱫᱟ ᱦᱩᱭᱩᱜᱼᱟ ᱡᱮ ᱟᱭᱟᱜ ᱥᱟᱢᱟᱱ ᱦᱚᱸ ᱵᱮᱥ ᱤᱭᱟᱹ ᱞᱩᱜᱽᱲᱤ ᱠᱚ ᱯᱟᱯᱚᱠᱚ ᱰᱷᱮᱨ ᱥᱮᱞᱚ ᱚᱜᱼᱟ ᱚᱱᱟ ᱤᱫᱤ ᱠᱟᱛᱮᱫ ᱟᱭᱟᱜ ᱯᱟᱭᱫᱟ ᱪᱮᱫ ᱚᱱᱟ ᱠᱷᱟᱹᱛᱤᱨ ᱚᱱᱟ ᱥᱟᱢᱟᱱ ᱛᱮ ᱟᱹᱰᱤ ᱞᱟᱵᱷ ᱦᱩᱭᱩᱜᱼᱟ ᱟᱨ ᱚᱱᱟ ᱫᱟᱲᱮᱛᱮ ᱵᱤᱡᱽᱱᱮᱥ ᱦᱚᱸ ᱟᱹᱰᱤ ᱢᱟᱨᱟᱝ ᱫᱮᱥ ᱵᱤᱫᱮᱥ ᱫᱷᱟᱹᱨᱤᱡ ᱚᱱᱠᱟ ᱜᱮ ᱵᱮᱯᱟᱨ ᱦᱩᱭᱩᱜᱼᱟ